ᱢᱤᱫ ᱠᱟᱞᱟᱯᱟᱛᱷᱚᱨ ᱧᱩᱛᱩᱢᱟᱱ ᱵᱚᱸᱜᱟ ᱛᱷᱟᱱ ᱢᱮᱱᱟᱜᱼᱟ ᱡᱟᱦᱟᱸ ᱟᱹᱰᱤ ᱥᱚᱠᱛᱚ ᱟᱹᱰᱤ ᱥᱮᱫᱟᱭ ᱠᱷᱚᱱ ᱠᱚ ᱵᱚᱸᱜᱟ ᱵᱩᱨᱩ ᱟᱹᱜᱩᱭᱮᱫᱼᱟ ᱚᱸᱰᱮ ᱫᱚ ᱟᱨ ᱞᱟᱹᱭᱟᱠᱚ ᱡᱮ ᱵᱟᱝ ᱟᱹᱰᱤ ᱥᱚᱠᱛᱚ ᱜᱮᱭᱟ ᱚᱸᱰᱮ ᱫᱚ ᱞᱟᱦᱟ ᱛᱮᱫᱚ ᱠᱚ ᱞᱟᱹᱭᱟ ᱡᱮ ᱚᱸᱰᱮ ᱵᱟᱝ ᱱᱚᱝᱠᱟᱱᱟᱜ ᱡᱟᱦᱟᱱᱟᱜ ᱱᱚᱝᱠᱟᱱᱟᱜ ᱜᱷᱚᱴᱚᱱᱟ ᱜᱷᱚᱴᱟᱣ ᱞᱮᱱᱟ ᱡᱮ ᱟᱹᱰᱤ ᱠᱤᱪᱷᱩ ᱡᱤᱞ ᱦᱮᱱᱛᱮᱱ ᱩᱱᱠᱩ ᱠᱚ ᱛᱩᱧᱞᱮᱫ ᱠᱚᱣᱟ ᱚᱱᱠᱟᱛᱮ ᱫᱷᱤᱨᱤ ᱠᱚ ᱞᱟᱡᱼᱞᱟᱡᱛᱮ ᱠᱚ ᱪᱟᱞᱟᱣ ᱞᱮᱱᱟ ᱚᱱᱟ ᱠᱟᱛᱮᱫ ᱟᱨ ᱱᱮᱛᱟᱨ ᱦᱚᱸᱠᱚ ᱵᱚᱸᱜᱟᱭᱮᱫ ᱜᱮᱭᱟ ᱟᱹᱰᱤ ᱥᱚᱠᱛᱚ ᱜᱮ ᱡᱟᱦᱟᱱᱟᱜ ᱢᱟᱹᱱᱥᱤᱠ ᱠᱚᱠᱚ ᱮᱢᱟ ᱦᱮᱱᱛᱮᱱ ᱨᱩᱣᱟᱹᱼᱦᱟᱹᱥᱩ ᱡᱟᱦᱟᱱᱟᱜ ᱥᱮ ᱡᱟᱦᱟᱱᱟᱜ ᱵᱟᱝ ᱚᱱᱠᱟ ᱟᱠᱚᱣᱟᱜ ᱮᱴᱠᱮᱴᱚᱬᱮ ᱦᱩᱭᱟᱠᱟᱱᱟ ᱮᱱᱠᱷᱟᱱ ᱚᱸᱰᱮ ᱪᱟᱞᱟᱜᱼᱟᱠᱚ ᱵᱚᱸᱜᱟ ᱵᱩᱨᱩ ᱦᱚᱴᱚ ᱠᱟᱜᱼᱟ ᱠᱚ ᱟᱨ ᱚᱸᱰᱮ ᱱᱤᱛᱚᱜ ᱦᱚᱸ ᱧᱮᱞᱚᱜ ᱠᱟᱱᱟ ᱡᱮ ᱵᱟᱝ ᱟᱹᱰᱤ ᱥᱚᱠᱛᱚ ᱜᱮ ᱥᱮᱫᱟᱭ ᱠᱷᱚᱱ ᱠᱚ ᱞᱟᱹᱭᱟ ᱦᱟᱯᱲᱟᱢ ᱠᱚᱠᱚ ᱞᱟᱹᱭᱟ ᱚᱸᱰᱮ ᱫᱚ ᱡᱮ ᱵᱟᱝ ᱚᱸᱰᱮᱱᱤᱡ ᱵᱚᱸᱜᱟ ᱫᱚ ᱟᱹᱰᱤ ᱥᱚᱠᱛᱚᱜᱮ ᱟᱨ